ᱟᱵᱚ ᱱᱚᱣᱟ ᱫᱤᱥᱚᱢᱨᱮ ᱟᱭᱢᱟ ᱟᱭᱢᱟ ᱟᱥᱲᱟ ᱢᱮᱱᱟᱜᱼᱟ ᱤᱧ ᱢᱤᱫᱴᱟᱝ ᱟᱥᱲᱟᱨᱮ ᱜᱤᱫᱽᱨᱟᱹᱧ ᱯᱟᱲᱦᱟᱣ ᱠᱚᱣᱟ ᱟᱨ ᱚᱱᱟ ᱟᱥᱲᱟ ᱨᱮ ᱱᱩᱱᱟᱹᱜ ᱱᱟᱯᱟᱭ ᱜᱤᱫᱽᱨᱟᱹ ᱵᱩᱡᱷᱟᱹᱣ ᱟᱛᱮᱫ ᱤᱧ ᱯᱟᱲᱦᱟᱣ ᱠᱚᱣᱟ ᱟᱵᱚ ᱱᱚᱣᱟ ᱫᱷᱚᱨᱚᱢ ᱪᱮ ᱥᱚᱢᱟᱡᱽ ᱪᱮ ᱯᱟᱹᱨᱥᱤ ᱫᱚ ᱟᱵᱚᱣᱟᱜ ᱢᱤᱫᱴᱟᱝ ᱞᱟᱠᱪᱟᱨ ᱠᱟᱱᱟ ᱟᱨ ᱚᱱᱟ ᱟᱵᱚ ᱟᱵᱚ ᱚᱱᱟ ᱫᱷᱚᱨᱚᱢ ᱪᱮ ᱯᱟᱹᱨᱥᱤ ᱪᱮ ᱟᱵᱚ ᱱᱚᱣᱟ ᱫᱤᱥᱚᱢᱨᱮ ᱟᱵᱚ ᱱᱚᱣᱟ ᱯᱟᱲᱦᱟᱣ ᱠᱟᱛᱮᱫ ᱟᱹᱰᱤ ᱢᱟᱨᱟᱝ ᱦᱚᱲᱵᱚᱱ ᱵᱮᱱᱟᱣ ᱫᱟᱲᱮᱭᱟᱜᱼᱟ ᱟᱨ ᱟᱵᱚᱣᱟᱜ ᱵᱩᱫᱽᱫᱷᱤ ᱵᱷᱚᱨᱥᱟᱦᱚᱸ ᱦᱤᱡᱩᱜᱼᱟ ᱠᱤ ᱟᱵᱚ ᱱᱚᱣᱟ ᱫᱤᱥᱚᱢᱨᱮ ᱪᱮ ᱱᱚᱣᱟ ᱟᱹᱛᱩ ᱫᱤᱥᱚᱢᱨᱮ ᱤᱧ ᱪᱮᱫᱤᱧ ᱪᱮᱠᱟ ᱫᱟᱲᱮᱭᱟᱜᱼᱟ ᱢᱮᱱᱛᱮ ᱟᱵᱚᱨᱮᱱ ᱜᱤᱫᱽᱨᱟᱹ ᱤᱧᱤᱧ ᱞᱟᱹᱭ ᱪᱮᱫ ᱟᱠᱚᱣᱟ ᱟᱨ ᱚᱱᱟᱠᱚ ᱟᱨ ᱥᱮᱨᱮᱧ ᱠᱚᱦᱚᱸ ᱥᱟᱶᱛᱮ ᱮᱱᱮᱡ ᱥᱮᱨᱮᱧ ᱠᱚᱦᱚᱸ ᱞᱟᱹᱭ ᱟᱠᱚᱣᱟᱧ ᱟᱨ ᱯᱟᱲᱦᱟᱣ ᱨᱮᱱᱟᱜ ᱟᱵᱚ ᱫᱤᱥᱚᱢ ᱨᱮᱱᱟᱜ ᱡᱟᱦᱟᱸ ᱦᱩᱭᱩᱜ ᱠᱟᱱᱟ ᱡᱟᱦᱟᱸᱫᱚ ᱵᱟᱝᱠᱚ ᱵᱟᱲᱟᱭ ᱫᱟᱲᱮᱭᱟᱜ ᱠᱟᱱᱟ ᱜᱤᱫᱽᱨᱟᱹᱠᱚ ᱟᱵᱚ ᱚᱱᱟ ᱤᱧ ᱚᱱᱟᱠᱚᱧ ᱞᱟᱹᱭ ᱪᱮᱫ ᱟᱠᱚᱛᱮ ᱟᱠᱚ ᱠᱚ ᱵᱩᱡᱷᱟᱹᱣ ᱧᱟᱢᱟ ᱟᱨ ᱪᱮᱫ ᱞᱮᱠᱟᱛᱮ ᱟᱵᱚ ᱢᱟᱲᱟᱝ ᱥᱮᱫ ᱵᱚᱱ ᱪᱟᱞᱟᱣ ᱫᱟᱲᱮᱭᱟᱜᱼᱟ ᱚᱱᱟᱠᱚᱧ ᱞᱟᱹᱭ ᱟᱠᱚᱣᱟ ᱟᱨ ᱤᱱᱟᱹᱜ ᱜᱮ ᱢᱮᱱ ᱠᱟᱛᱮᱫ ᱠᱟᱛᱷᱟᱧ ᱢᱩᱪᱟᱹᱫᱮᱫᱼᱟ